ᱤᱧ ᱫᱚ ᱟᱸᱠᱟ ᱠᱚᱫᱚ ᱤᱥᱠᱩᱞ ᱨᱮᱫᱚ ᱵᱟᱹᱧ ᱪᱤᱫ ᱟᱠᱟᱫᱟ ᱚᱲᱟᱜ ᱨᱤᱜᱤ ᱜᱚᱜᱚ ᱛᱟᱠᱚ ᱴᱷᱮᱱ ᱠᱷᱚᱱᱤᱧ ᱪᱤᱜ ᱟᱠᱟᱜᱼᱟ ᱡᱮᱢᱚᱱ ᱯᱚᱨᱚᱵᱽ ᱠᱚᱨᱮ ᱚᱲᱟᱜ ᱠᱚᱞᱮ ᱥᱟᱯᱟᱭᱟ ᱩᱱ ᱡᱚᱠᱷᱚᱱ ᱜᱚᱜᱚ ᱛᱟᱠᱚ ᱫᱚ ᱵᱟᱦᱟ ᱠᱚ ᱠᱚ ᱪᱷᱟᱯᱟᱭᱮᱫ ᱛᱟᱦᱮᱱᱟ ᱩᱱᱠᱩ ᱴᱷᱮᱱ ᱠᱷᱚᱱ ᱜᱮᱧ ᱪᱤᱫ ᱟᱠᱟᱜᱼᱟ ᱡᱮᱢᱚᱱ ᱵᱟᱦᱟ ᱪᱷᱟᱯᱟ ᱥᱚᱢᱳᱭ ᱫᱚ ᱠᱟᱰᱜᱮᱡᱛᱮ ᱚᱞ ᱞᱟᱦᱟ ᱠᱟᱛᱮ ᱛᱟᱭᱚᱱᱚᱢ ᱛᱮᱫᱚ ᱦᱟᱥᱟ ᱨᱮᱱᱟᱜ ᱵᱟᱦᱟ ᱵᱮᱱᱟᱣ ᱡᱚᱠᱷᱟᱱ ᱫᱚ ᱦᱟᱥᱟ ᱥᱤᱯᱤ ᱠᱟᱛᱮ ᱚᱱᱟ ᱚᱞ ᱚᱞᱛᱮ ᱞᱟᱴᱠᱟᱣ ᱤᱫᱤ ᱦᱩᱭᱩᱜᱼᱟ ᱦᱟᱥᱟ ᱛᱚ ᱤᱱᱠᱟ ᱠᱟᱛᱮ ᱵᱟᱦᱟ ᱠᱚᱫᱚ ᱵᱟᱱᱟᱣ ᱤᱧ ᱪᱮᱫ ᱟᱠᱟᱜᱼᱟ ᱛᱟᱭᱚᱢ ᱛᱮᱫᱚ ᱚᱱᱟ ᱡᱮᱨᱮᱲ ᱥᱟᱯᱟ ᱠᱟᱛᱮ ᱨᱚᱝ ᱠᱚ ᱫᱟᱜ ᱨᱮ ᱞᱮᱣᱦᱟ ᱠᱟᱛᱮ ᱨᱚᱝ ᱠᱟᱛᱮ ᱢᱚᱡᱽ ᱧᱮᱞᱚᱜᱼᱟ ᱟᱨᱠᱤ ᱥᱟᱯᱟ ᱠᱟᱛᱮ